ᱱᱚᱜᱼᱚᱸᱭ ᱡᱚᱢᱤ ᱡᱟᱭᱜᱟ ᱠᱚᱨᱮ ᱡᱮᱞᱮ ᱪᱟᱥ ᱟᱵᱟᱫᱟ ᱪᱟᱥ ᱟᱵᱟᱫ ᱠᱟᱛᱮ ᱫᱟᱜ ᱨᱮᱭᱟᱜ ᱚᱵᱷᱟᱵ ᱡᱟᱞᱟᱛᱮ ᱦᱚᱭᱛᱳ ᱪᱟᱥ ᱦᱩᱭ ᱨᱟᱠᱟᱵ ᱠᱟᱛᱮ ᱱᱚᱜᱼᱚᱸᱭ ᱤᱭᱟᱹᱜᱼᱟ ᱢᱟᱱᱮ ᱚᱠᱟ ᱫᱚ ᱫᱟᱜ ᱵᱟᱝ ᱛᱮ ᱪᱟᱥ ᱯᱷᱚᱥᱚᱞ ᱦᱚᱸ ᱠᱷᱚᱛᱤᱜᱼᱟ ᱟᱨ ᱦᱚᱭᱛᱳ ᱚᱠᱟ ᱫᱚ ᱢᱟᱦᱟᱡᱚᱱ ᱠᱚᱴᱷᱮᱡ ᱠᱷᱚᱡ ᱚᱠᱚᱭ ᱨᱮᱱ ᱢᱚᱦᱟᱡᱚᱱ ᱠᱟᱛᱮ ᱡᱚᱢᱤ ᱡᱟᱭᱜᱟ ᱨᱮ ᱪᱟᱥ ᱟᱵᱟᱫ ᱠᱟᱫᱟ ᱦᱚᱭᱛᱳ ᱧᱮᱞᱱᱟ ᱚᱱᱟ ᱪᱟᱥ ᱟᱵᱟᱫ ᱠᱷᱚᱛᱤᱭᱮᱱ ᱛᱟᱭᱟ ᱛᱚ ᱠᱷᱚᱛᱤ ᱠᱟᱛᱮ ᱩᱱᱤ ᱪᱟᱹᱥᱤ ᱫᱚ ᱛᱷᱚᱲᱟᱜᱟᱱ ᱱᱚᱜᱼᱚᱸᱭ ᱪᱤᱱᱛᱟᱹ ᱨᱮᱭ ᱯᱟᱲᱟᱣᱱᱟ ᱛᱚ ᱪᱮᱫ ᱮ ᱪᱤᱠᱟᱭᱟ ᱡᱟᱦᱟᱸᱭ ᱟᱭ ᱩᱯᱟᱹᱭ ᱢᱟ ᱵᱟᱝ ᱦᱩᱭ ᱞᱮᱱ ᱛᱟᱭᱟ ᱥᱮ ᱯᱷᱚᱥᱚᱞ ᱯᱟᱹᱱᱤ ᱦᱚᱸ ᱡᱮᱴᱟᱭ ᱪᱟᱥ ᱞᱮᱜ ᱱᱟ ᱦᱚᱭ ᱤᱭᱟᱹᱭᱮᱱ ᱛᱟᱭᱟ ᱪᱟᱵᱟᱭᱮᱱ ᱛᱟᱭᱟ ᱛᱟᱦᱚᱞᱮ ᱢᱟᱱᱮ ᱨᱤᱱ ᱢᱟᱦᱟᱡᱚᱱ ᱴᱷᱮᱱ ᱠᱷᱚᱡ ᱤᱭᱟᱹ ᱠᱟᱛᱮᱫ ᱮ ᱪᱟᱥ ᱟᱵᱟᱫ ᱞᱮᱱᱟ ᱛᱚ ᱨᱤᱱ ᱢᱟᱦᱟᱡᱚᱱ ᱦᱚᱸ ᱥᱳᱫᱷ ᱵᱟᱭ ᱫᱟᱲᱮᱭᱟᱭ ᱠᱟᱱᱟ ᱛᱟᱦᱚᱞᱮ ᱚᱱᱟ ᱠᱚ ᱚᱱᱟ ᱠᱚ ᱠᱷᱟᱹᱛᱤᱨ ᱛᱮ ᱩᱱᱤ ᱢᱟ ᱟᱹᱰᱤ ᱫᱩᱠ ᱪᱤᱱᱛᱟᱹ ᱦᱟᱨᱠᱮᱛ ᱨᱮᱭ ᱯᱟᱲᱟᱣᱱᱟ ᱛᱟᱦᱚᱞᱮ ᱩᱱ ᱥᱚᱢᱚᱭ ᱩᱱᱤ ᱟᱡ ᱢᱚᱱᱮ ᱢᱚᱱᱮᱛᱮ ᱜᱩᱱᱟᱹᱱ ᱠᱟᱛᱮ ᱪᱮᱫ ᱤᱧ ᱪᱤᱠᱟᱭᱟ ᱛᱚ ᱚᱱᱟ ᱠᱚ ᱜᱩᱱᱟᱹᱱ ᱪᱤᱱᱛᱟᱹ ᱠᱟᱛᱮᱫ ᱛᱮ ᱩᱱᱤ ᱫᱚ ᱟᱨ ᱡᱟᱦᱟᱱ ᱟᱭ ᱩᱯᱟᱹᱭ ᱵᱟᱭ ᱧᱟᱢ ᱫᱟᱲᱮᱭᱟᱜ ᱠᱟᱱᱟ ᱵᱟᱧᱪᱟᱣ ᱨᱮᱭᱟᱜ ᱱᱚᱜᱼᱚᱸᱭ ᱪᱟᱥ ᱦᱚᱸ ᱠᱷᱚᱛᱤᱭᱮᱱᱟ ᱪᱟᱵᱟᱭᱮᱱᱟ ᱪᱤᱠᱟᱛᱮ ᱜᱷᱟᱨᱚᱸᱡᱽ ᱥᱚᱝᱥᱟᱨ ᱨᱮᱭᱟᱜ ᱤᱧ ᱟᱹᱥᱩᱞ ᱫᱟᱲᱮᱭᱟᱠᱚᱣᱟ ᱚᱲᱟᱜ ᱨᱮᱱ ᱦᱚᱲ ᱚᱱᱟ ᱞᱮᱠᱟᱛᱮ ᱩᱱᱤ ᱫᱚ ᱟᱹᱰᱤ ᱪᱤᱱᱛᱟᱹ ᱥᱟᱞᱟᱜ ᱠᱟᱛᱮᱫ ᱛᱮ ᱢᱟᱱᱮ ᱚᱠᱚᱭ ᱫᱚ ᱵᱤᱥ ᱡᱚᱢ ᱠᱟᱛᱮᱫ ᱚᱠᱚᱭ ᱫᱚ ᱯᱷᱟᱸᱥᱤ ᱠᱟᱛᱮ ᱜᱚᱡ ᱦᱚᱸ ᱦᱩᱭ ᱫᱟᱲᱮᱭᱟᱜᱼᱟ ᱛᱚ ᱚᱱᱟ ᱤᱭᱟᱹ ᱥᱚᱨᱠᱟᱨᱟᱜ ᱤᱭᱟᱹ ᱠᱷᱚᱡ ᱡᱮ ᱵᱟᱧᱪᱟᱜ ᱨᱮᱭᱟᱜ ᱢᱤᱫᱴᱟᱱ ᱯᱚᱫ ᱫᱚ ᱰᱟᱦᱟᱨ ᱢᱮᱱᱟᱜᱼᱟ ᱛᱚ ᱚᱱᱟ ᱦᱚᱸ ᱩᱱᱟᱹᱜ ᱜᱟᱱ ᱵᱟᱭ ᱠᱷᱚᱡᱮ ᱦᱟᱛᱟᱣ ᱞᱮᱫᱟ ᱚᱱᱟ ᱞᱮᱠᱟᱛᱮ ᱩᱱᱤ ᱟᱫᱚᱭ ᱢᱟᱱᱮ ᱵᱟᱭ ᱚᱱᱟ ᱠᱚ ᱵᱟᱭ ᱵᱟᱲᱟᱭ ᱠᱷᱟᱹᱛᱤᱨ ᱛᱮ ᱢᱟᱱᱮ ᱩᱱᱤ ᱫᱚ ᱢᱟᱱᱮ ᱦᱚᱭᱛᱳ ᱤᱭᱟᱹ ᱜᱚᱡ ᱱᱟᱭ ᱯᱷᱟᱹᱥᱤ ᱜᱚᱡ ᱱᱟᱭ ᱚᱱᱠᱟ ᱦᱚᱸ ᱱᱚᱝᱠᱟᱱᱟᱜ ᱦᱩᱭᱩᱜᱚᱜ ᱠᱟᱱᱟ ᱟᱫᱚ ᱚᱱᱠᱟ ᱞᱮᱠᱟᱛᱮ ᱟᱹᱰᱤ ᱥᱚᱢᱚᱥᱥᱟ ᱨᱮ ᱯᱟᱲᱟᱣ ᱠᱷᱟᱹᱛᱤᱨ ᱠᱟᱨᱚᱱᱛᱮ ᱱᱚᱣᱟ ᱤᱭᱟᱹ ᱠᱷᱚᱛᱤ ᱠᱷᱚᱭ ᱠᱷᱚᱛᱤ ᱦᱩᱭᱩᱜ ᱠᱟᱱᱟ ᱡᱟᱹᱥᱛᱤ ᱞᱮᱠᱟᱱᱟᱜ ᱜᱮ ᱚᱱᱟ ᱠᱚ ᱡᱤᱱᱤᱥ ᱵᱟᱝ ᱵᱟᱲᱟᱭ ᱠᱷᱟᱹᱛᱤᱨ